ᱦᱮᱞᱳ ᱟᱹᱞᱤᱧ ᱞᱟᱹᱭᱫᱟ ᱡᱮ ᱟᱯᱮ ᱦᱟᱥᱯᱟᱛᱟᱞᱨᱮ ᱪᱮᱫ ᱞᱮᱠᱟ ᱢᱟᱱᱮ ᱵᱚᱵᱚᱥᱛᱷᱟ ᱢᱮᱱᱟᱜᱼᱟ ᱨᱩᱣᱟᱹ ᱦᱟᱹᱥᱩᱜ ᱠᱟᱱᱟ ᱠᱚ ᱜᱤᱫᱽᱨᱟᱹ ᱠᱚ ᱮᱱᱰᱮ ᱠᱷᱟᱱ ᱨᱟᱱ ᱟᱹᱜᱩ ᱪᱟᱞᱟᱣ ᱦᱩᱭ ᱠᱚᱜᱼᱟ ᱟᱨᱠᱤ ᱛᱟᱦᱚᱞᱮ ᱜᱤᱫᱽᱨᱟᱹ ᱛᱟᱦᱚᱞᱮ ᱤᱫᱤᱭᱮ ᱦᱩᱭᱩᱜᱼᱟ ᱟᱨ ᱱᱚᱜᱼᱚᱭ ᱫᱟᱠᱟ ᱠᱚᱦᱚᱸ ᱵᱟᱭ ᱡᱚᱢ ᱫᱟᱲᱮᱭᱟᱜ ᱠᱟᱱᱟᱭ ᱦᱮᱸ ᱟᱨ ᱱᱚᱜᱼᱚᱭ ᱵᱟᱨᱥᱤᱧ ᱯᱮ ᱢᱟᱦᱟ ᱦᱩᱭ ᱜᱚᱫ ᱮᱱᱟ ᱛᱟᱦᱚᱞᱮ ᱚᱱᱟᱛᱮ ᱠᱷᱚᱵᱚᱨᱤᱧ ᱦᱟᱛᱟᱣ ᱮᱫᱟ ᱡᱚᱫᱤ ᱦᱟᱯᱮᱥᱮ ᱦᱟᱥᱯᱟᱛᱟᱞ ᱠᱷᱚᱱ ᱠᱟᱹᱴᱤᱡ ᱠᱷᱚᱵᱚᱨ ᱦᱟᱛᱟᱣ ᱦᱩᱭᱞᱮᱱᱜᱮ ᱦᱳᱭ ᱥᱮ ᱟᱨ ᱢᱤᱫᱴᱟᱱ ᱞᱤᱧ ᱞᱟᱹᱭᱮᱫ ᱛᱟᱦᱮᱱᱟ ᱛᱟᱦᱞᱮ ᱠᱟᱹᱴᱤᱡ ᱜᱤᱫᱽᱨᱟᱹ ᱛᱚ ᱱᱩᱭ ᱛᱚ ᱦᱟᱜ ᱠᱷᱟᱱ ᱢᱟᱱᱮ ᱥᱟᱭᱠᱮᱞ ᱛᱮᱫᱚ ᱤᱫᱤ ᱵᱟᱝ ᱜᱟᱱᱚᱜᱼᱟ ᱦᱚᱭᱛᱚ ᱜᱟᱰᱤᱛᱮ ᱤᱫᱤᱭᱮ ᱦᱩᱭᱩᱜᱼᱟ ᱵᱟᱝ ᱠᱷᱟᱱ ᱛᱚ ᱦᱟᱣᱟ ᱴᱟᱣᱟ ᱠᱚ ᱞᱟᱜᱟᱣ ᱟᱭᱟ ᱛᱚ ᱚᱠᱟ ᱞᱮᱠᱟ ᱛᱮ ᱤᱫᱤ ᱞᱮᱠᱷᱟᱱ ᱵᱷᱟᱜᱮ ᱠᱚᱜᱼᱟ ᱟᱨᱠᱤ ᱥᱮ ᱢᱟᱱᱮ ᱳᱭ ᱴᱷᱤᱠ ᱜᱮᱭᱟ ᱛᱟᱦᱚᱞᱮ